ᱟᱞᱮ ᱴᱚᱴᱷᱟ ᱨᱮᱫᱚ ᱥᱟᱪᱟᱨ ᱦᱮᱫ ᱫᱩᱨᱤᱵ ᱢᱮᱱᱟᱜ ᱠᱟᱜ ᱜᱮᱭᱟ ᱟᱭᱢᱟ ᱨᱚᱠᱚᱢ ᱡᱮᱥᱮ ᱫᱷᱤᱨᱤ ᱦᱩᱭᱱᱟ ᱫᱷᱤᱨᱤ ᱦᱩᱭᱱᱟ ᱥᱟᱫᱟ ᱦᱟᱸᱥᱟ ᱦᱩᱭᱱᱟ ᱟᱨᱟᱜ ᱦᱟᱸᱥᱟ ᱦᱩᱭᱱᱟ ᱚᱱᱠᱟ ᱟᱭᱢᱟ ᱡᱟᱭᱜᱟ ᱨᱮ ᱢᱮᱱᱟᱜ ᱠᱟᱫᱟ ᱢᱮᱱᱠᱷᱟᱡ ᱟᱹᱫᱷᱤᱠᱥ ᱟᱹᱫᱷᱤᱠ ᱫᱚ ᱫᱷᱤᱨᱤ ᱜᱮ ᱢᱮᱱᱟᱜ ᱠᱟᱫᱟ ᱟᱨ ᱚᱱᱟ ᱚᱱᱟ ᱫᱷᱤᱨᱤ ᱦᱚᱛᱮᱡ ᱛᱮ ᱟᱭᱢᱟ ᱨᱚᱠᱚᱢ ᱵᱮᱵᱽᱥᱟ ᱪᱟᱞᱟᱣ ᱫᱟᱲᱮᱭᱟᱜᱼᱟ ᱥᱮ ᱟᱞᱮ ᱥᱮᱫ ᱨᱮᱱ ᱦᱚᱲ ᱠᱚᱫᱚ ᱟᱠᱚᱣᱟᱜ ᱡᱟᱭᱜᱟ ᱠᱚ ᱟᱹᱠᱷᱨᱤᱧᱫᱟ ᱟᱨ ᱚᱱᱟ ᱡᱟᱭᱜᱟ ᱟᱹᱠᱷᱨᱤᱧ ᱠᱟᱛᱮᱫ ᱚᱸᱰᱮ ᱮᱴᱟᱜ ᱠᱳᱢᱯᱟᱹᱱᱤ ᱦᱮᱡ ᱠᱟᱛᱮᱫ ᱚᱸᱰᱮ ᱚᱸᱰᱮᱱᱟᱜ ᱫᱷᱤᱨᱤ ᱠᱚ ᱩᱰᱩᱠᱫᱟ ᱟᱨ ᱚᱱᱠᱟ ᱞᱮᱠᱟᱛᱮ ᱩᱱᱠᱩ ᱠᱳᱢᱯᱟᱹᱱᱤ ᱠᱚ ᱯᱷᱟᱭᱫᱟ ᱫᱟ ᱢᱮᱱᱠᱷᱟᱡ ᱚᱱᱟ ᱡᱟᱭᱜᱟ ᱨᱮᱜᱮ ᱦᱚᱲ ᱠᱚ ᱵᱩᱫᱷᱤ ᱞᱮᱱᱠᱷᱟᱡ ᱥᱮ ᱟᱯᱱᱟᱨᱟᱜ ᱡᱟᱭᱜᱟ ᱨᱮ ᱟᱯᱱᱟᱨ ᱛᱮᱜᱮ ᱢᱤᱫᱴᱮᱡ ᱠᱷᱟᱫᱟᱱ ᱵᱟᱹᱭᱥᱟᱹᱣ ᱠᱟᱛᱮᱫ ᱚᱸᱰᱮ ᱟᱯᱱᱟᱨᱟᱜ ᱡᱟᱭᱜᱟ ᱨᱮᱭᱟᱜ ᱫᱷᱤᱨᱤ ᱟᱯᱱᱟᱨ ᱛᱮᱜᱮ ᱟᱹᱠᱷᱨᱤᱧ ᱠᱟᱛᱮᱫ ᱚᱸᱰᱮ ᱠᱷᱚᱡ ᱟᱹᱰᱤ ᱰᱷᱮᱹᱨ ᱯᱚᱭᱥᱟ ᱠᱟᱢᱟᱣᱟ ᱢᱮᱱᱠᱷᱟᱡ ᱟᱹᱰᱤ ᱥᱩᱵᱤᱫᱟ ᱜᱮᱭᱟ ᱱᱚᱛᱮ ᱫᱷᱤᱨᱤ ᱫᱷᱤᱨᱤ ᱞᱟᱹᱜᱤᱫ ᱫᱚ ᱟᱞᱮ ᱥᱮᱫ ᱪᱮᱫᱟᱜ ᱫᱷᱤᱨᱤ ᱟᱹᱰᱤ ᱟᱥᱮᱫ ᱛᱟᱥᱮᱫ ᱢᱮᱱᱟᱜ ᱠᱟᱫᱟ ᱡᱮ ᱦᱟᱨ ᱡᱟᱭᱜᱟ ᱨᱮ ᱫᱷᱤᱨᱤ ᱡᱟᱦᱟᱸ ᱨᱮᱜᱮᱢ ᱞᱟᱭᱟ ᱚᱸᱰᱮ ᱜᱮ ᱫᱷᱤᱨᱤ ᱧᱟᱢᱟ ᱢᱮᱱᱠᱷᱟᱡ ᱚᱱᱟ ᱨᱮ ᱦᱚᱲ ᱮᱴᱟᱜ ᱦᱚᱲ ᱠᱚ ᱡᱤᱢᱟᱹᱣ ᱠᱚ ᱠᱟᱱᱟ ᱟᱨ ᱮᱴᱟᱜ ᱦᱚᱲ ᱚᱱᱟ ᱡᱟᱭᱜᱟ ᱠᱷᱚᱡ ᱯᱷᱟᱭᱫᱟ ᱩᱴᱷᱟᱹᱣᱫᱟ ᱠᱷᱟᱡ ᱟᱯᱱᱟᱨᱛᱮ ᱛᱷᱚᱲᱟ ᱫᱤᱢᱟᱜ ᱞᱟᱜᱟᱣ ᱠᱟᱛᱮᱫ ᱚᱱᱟ ᱡᱟᱭᱜᱟ ᱨᱮ ᱱᱤᱡᱮᱨ ᱛᱮᱜᱮ ᱡᱩᱫᱤ ᱠᱷᱟᱫᱟᱱ ᱞᱟᱜᱟᱣ ᱞᱮᱱᱠᱷᱟᱡ ᱚᱱᱟ ᱨᱮᱭᱟᱜ ᱴᱳᱴᱟᱞ ᱯᱚᱭᱥᱟ ᱱᱤᱡᱮ ᱴᱷᱮᱡ ᱜᱮ ᱦᱤᱡᱩᱜᱼᱟ ᱢᱮᱱᱠᱷᱟᱡ ᱚᱱᱟ ᱵᱚᱞᱮ ᱟᱞᱮ ᱥᱮᱫ ᱫᱚ ᱵᱮᱵᱽᱥᱟ ᱨᱮᱭᱟᱜ ᱢᱤᱫᱴᱮᱡ ᱢᱩᱞ ᱥᱟᱪᱟᱨᱦᱮᱫ ᱫᱩᱨᱤᱵ ᱫᱚ ᱚᱱᱟ ᱫᱷᱤᱨᱤ ᱠᱟᱱ ᱜᱮᱭᱟ ᱪᱮᱫᱟᱜ ᱟᱹᱫᱷᱤᱠ ᱟᱹᱫᱷᱤᱠ ᱢᱟᱛᱨᱟ ᱨᱮ ᱫᱷᱤᱨᱤ ᱢᱮᱱᱟᱜ ᱠᱟᱫᱟ